ᱟᱵᱚ ᱱᱚᱣᱟ ᱫᱷᱟᱹᱨᱛᱤ ᱨᱮᱵᱚ ᱡᱚᱱᱢᱚ ᱟᱠᱟᱱᱟ ᱡᱚᱱᱢᱚ ᱠᱟᱛᱮ ᱟᱫᱚ ᱥᱮᱨᱢᱟ ᱥᱮᱫ ᱵᱚᱱ ᱠᱚᱭᱚᱜ ᱞᱮᱠᱷᱟᱱ ᱤᱯᱤᱞ ᱠᱚᱵᱚᱱ ᱧᱮᱞ ᱧᱟᱢ ᱠᱚᱣᱟ ᱟᱹᱰᱤ ᱜᱟᱱ ᱟᱹᱰᱤ ᱜᱟᱱ ᱵᱚᱱ ᱧᱮᱞ ᱧᱟᱢ ᱠᱚ ᱠᱷᱟᱱ ᱟᱫᱚ ᱢᱮᱱᱟ ᱦᱟᱱᱠᱩ ᱟᱹᱰᱤ ᱥᱟᱸᱜᱮ ᱤᱯᱤᱞ ᱠᱚ ᱨᱟᱠᱟᱵ ᱟᱠᱟᱱᱟ ᱟᱨ ᱥᱮᱛᱟᱜ ᱥᱮᱛᱟᱜᱚᱜ ᱠᱷᱟᱱ ᱱᱚᱛᱮ ᱠᱷᱚᱱᱟᱜ ᱵᱷᱩᱨᱠᱟᱹ ᱤᱯᱤᱞᱮ ᱨᱟᱠᱟᱵ ᱠᱷᱟᱱ ᱩᱱᱤ ᱫᱚᱵᱚᱱ ᱢᱮᱛᱟᱭᱟ ᱵᱷᱩᱨᱠᱟᱹ ᱤᱯᱤᱞ ᱟᱨᱦᱚᱸ ᱱᱚᱛᱮ ᱠᱚ ᱤᱭᱟᱹᱜᱼᱟ ᱱᱚᱛᱮ ᱨᱮᱵᱚᱱ ᱢᱮᱱᱟ ᱮᱱᱟ ᱩᱱᱠᱩᱣᱟᱜ ᱵᱩᱰᱦᱤ ᱯᱟᱨᱠᱚᱢ ᱠᱚ ᱥᱤᱫᱩᱵᱚᱜ ᱠᱟᱱᱟ ᱥᱮᱛᱟᱜᱚᱜ ᱠᱟᱱᱟ ᱯᱟᱞᱮᱱᱚᱜ ᱯᱩᱱᱭᱟᱹ ᱪᱮᱫ ᱠᱷᱟᱹᱛᱤᱨ ᱵᱩᱰᱷᱤ ᱯᱟᱨᱠᱚᱢ ᱫᱚᱵᱚᱱ ᱧᱩᱛᱩᱢ ᱟᱠᱟᱫᱟ ᱡᱮ ᱚᱱᱮ ᱯᱩᱱᱭᱟᱹ ᱠᱚᱴᱷᱮ ᱞᱮᱠᱟ ᱛᱟᱦᱮᱱᱟ ᱚᱱᱟᱛᱮ ᱱᱟᱦᱟᱜ ᱚᱱᱟ ᱫᱚ ᱩᱱᱠᱩ ᱚᱱᱟ ᱠᱷᱟᱹᱛᱤᱨ ᱛᱮ ᱵᱩᱰᱷᱤ ᱯᱟᱨᱠᱚᱢ ᱵᱚᱱ ᱚᱱᱟ ᱠᱚᱫᱚ ᱵᱚᱱ ᱧᱩᱛᱩᱢ ᱟᱠᱟᱫᱼᱟ ᱟᱨ ᱥᱚᱨᱮᱱ ᱤᱛᱤᱞ ᱵᱚᱱ ᱧᱩᱛᱩᱢ ᱟᱠᱟᱫ ᱠᱚᱣᱟ ᱥᱚᱨᱮᱱ ᱢᱮᱱᱟᱜ ᱠᱚᱣᱟ ᱟᱨ ᱵᱷᱩᱨᱠᱟᱹ ᱤᱛᱤᱞ ᱢᱮᱱᱟᱭᱟ